ᱵᱳᱞᱯᱩᱨ ᱥᱟᱱᱛᱤᱱᱤᱠᱮᱛᱚᱱ ᱨᱚᱵᱤᱱᱫᱨᱚ ᱱᱟᱛᱷ ᱴᱷᱟᱠᱩᱨᱟᱜ ᱡᱟᱭᱜᱟ ᱧᱮᱞ ᱟᱹᱰᱤ ᱟᱭᱢᱟ ᱟᱭᱢᱟ ᱥᱟᱹᱜᱤᱧ ᱠᱷᱚᱱ ᱦᱚᱲᱠᱚ ᱦᱤᱡᱩᱜᱼᱟ ᱡᱟᱭᱜᱟ ᱧᱮᱞ ᱞᱟᱹᱜᱤᱫ ᱟᱹᱰᱤ ᱟᱴ ᱜᱮ ᱵᱷᱤᱲᱚᱜᱼᱟ ᱪᱮᱫᱟᱜ ᱥᱮ ᱨᱚᱵᱤᱱᱫᱨᱚ ᱱᱟᱛᱷ ᱴᱷᱟᱠᱩᱨ ᱫᱚ ᱱᱟᱢᱠᱚᱨᱟ ᱞᱮᱠᱷᱚᱠᱮ ᱛᱟᱦᱮᱸ ᱠᱟᱱᱟ ᱟᱨ ᱚᱱᱟ ᱟᱥᱯᱟᱥ ᱨᱮ ᱫᱚᱠᱟᱱ ᱠᱚ ᱫᱩᱲᱩᱵᱚᱜᱼᱟ ᱡᱮᱢᱚᱱ ᱯᱷᱮᱵᱟᱨᱮᱴ ᱫᱚ ᱦᱳᱭᱳᱜ ᱠᱟᱱᱟ ᱯᱷᱩᱪᱠᱟ ᱟᱨ ᱢᱳᱢᱳ ᱟᱹᱰᱤ ᱢᱚᱸᱡᱽ ᱠᱚ ᱤᱥᱤᱱ ᱛᱮ ᱚᱰᱮ ᱦᱚᱲ ᱫᱚ ᱡᱟᱹᱥᱛᱤ ᱠᱚ ᱪᱟᱞᱟᱜᱼᱟ